ᱤᱧ ᱫᱚ ᱥᱟᱵᱷᱟᱵᱤᱠ ᱥᱟᱢᱟᱡᱤᱠ ᱥᱤᱱᱮᱢᱟ ᱠᱚᱜᱮ ᱵᱟᱹᱲᱛᱤᱧ ᱠᱩᱥᱤ ᱵᱟᱲᱟᱣᱟᱜᱼᱟ ᱥᱟᱢᱟᱡᱤᱠ ᱥᱤᱱᱮᱢᱟ ᱵᱚᱞᱛᱮ ᱟᱵᱚ ᱦᱚᱲᱟᱜ ᱨᱚᱲ ᱥᱟᱹᱜᱟᱹᱭ ᱥᱮ ᱟᱨᱦᱚᱸ ᱟᱵᱚ ᱦᱚᱲᱟᱜ ᱢᱮᱱᱟᱜᱼᱟ ᱪᱤᱴᱷᱤ ᱥᱟᱠᱟᱢ ᱥᱮ ᱵᱟᱝᱞᱟ ᱢᱚᱫᱽᱫᱷᱮ ᱨᱮ ᱟᱨᱦᱚᱸ ᱟᱭᱢᱟ ᱠᱤᱪᱷᱩ

ᱱᱤᱭᱟᱹ ᱠᱷᱚᱡ ᱵᱟᱹᱲᱛᱤ ᱫᱚ ᱟᱵᱚ ᱦᱚᱲᱟᱜ ᱜᱤᱧ ᱧᱮᱞᱟᱹᱧ ᱟᱨᱠᱤ ᱦᱚᱲᱟᱜ ᱥᱤᱱᱮᱢᱟ ᱠᱚᱜᱤᱧ ᱠᱩᱥᱤ ᱵᱟᱲᱟᱣᱟᱜᱼᱟᱹᱧ ᱦᱚᱲᱟᱜ ᱵᱤᱵᱷᱤᱱᱱᱚ ᱨᱚᱠᱚᱢ ᱤᱱᱴᱟᱨᱴᱮᱱᱢᱮᱱᱴ ᱨᱮ ᱢᱟᱱᱮ ᱤᱭᱟᱹ ᱠᱚ ᱵᱷᱤᱰᱤᱭᱳ ᱠᱚᱧ ᱧᱮᱞ ᱵᱟᱲᱟᱭᱟ ᱥᱮ ᱦᱟᱱᱟᱼᱱᱷᱟᱣᱟ ᱥᱮ ᱟᱵᱚ ᱦᱚᱲᱟᱜ ᱫᱚ ᱡᱮ ᱢᱤᱫᱴᱮᱱ ᱢᱚᱡᱮᱢ ᱪᱮᱫᱟ ᱚᱠᱟ ᱵᱷᱤᱰᱭᱳ ᱧᱮᱞ ᱠᱟᱛᱮᱫ ᱚᱝᱠᱟᱱ ᱵᱷᱤᱰᱤᱭᱳ ᱦᱚᱧ ᱠᱩᱥᱤᱣᱟᱜᱼᱟᱹᱧ ᱥᱮ ᱡᱮᱠᱳᱱᱳ ᱡᱮ ᱴᱟ ᱵᱷᱤᱰᱤᱭᱳ ᱧᱮᱞ ᱠᱟᱛᱮᱫ ᱠᱤᱪᱷᱩᱴᱟ ᱡᱤᱱᱤᱥ ᱪᱮᱫᱚᱜᱼᱟ ᱚᱱᱟ ᱠᱚ ᱵᱷᱤᱰᱭᱳᱧ ᱠᱩᱥᱤᱭᱟᱜᱼᱟ ᱢᱟᱱᱮ ᱡᱮ ᱵᱷᱤᱰᱤᱭᱳ ᱧᱮᱞ ᱠᱟᱛᱮᱫ ᱟᱢ ᱠᱤᱪᱷᱩᱢ ᱪᱮᱫᱟ ᱚᱝᱠᱟᱱ ᱵᱷᱤᱰᱭᱳ ᱧᱮᱞ ᱦᱩᱧ ᱠᱩᱥᱤᱭᱟᱜᱼᱟ